ᱦᱮᱞᱳ ᱱᱚᱣᱟ ᱫᱚ ᱯᱷᱩᱞᱠᱩᱥᱢᱟ ᱠᱟᱞᱚ ᱵᱟᱹᱵᱩᱣᱟᱜ ᱦᱳᱴᱮᱞ ᱠᱟᱱᱟ ᱛᱟᱦᱚᱞᱮ ᱤᱧ ᱨᱚᱵᱤᱵᱟᱨ ᱦᱤᱞᱟᱹᱜ ᱢᱮᱫᱴᱟᱝ ᱵᱟᱯᱞᱟ ᱢᱮᱱᱟᱜ ᱛᱤᱧᱟ ᱮᱱᱦᱤᱞᱟᱹᱜ ᱠᱩᱲᱤ ᱡᱚᱱ ᱦᱚᱲᱟᱜ ᱡᱚᱢ ᱧᱩ ᱟᱹᱜᱩ ᱦᱚᱴᱚ ᱟᱹᱧ ᱢᱮ ᱠᱩᱲᱤ ᱡᱚᱱ ᱦᱚᱲᱟᱜ ᱡᱚᱢ ᱧᱩᱢ ᱟᱹᱜᱩ ᱦᱚᱴᱚ ᱤᱧᱟᱹ ᱫᱚᱥ ᱦᱟᱡᱟᱨ ᱴᱟᱠᱟᱨᱮ ᱤᱧ ᱟᱴ ᱦᱟᱡᱟᱨ ᱴᱟᱠᱟᱧ ᱮᱢᱟᱢᱟ ᱛᱤᱠᱤᱱ ᱛᱮᱜᱮ ᱡᱚᱢ ᱧᱩᱣᱟᱜ ᱟᱹᱜᱩ ᱦᱚᱴᱚ ᱠᱟᱜ ᱢᱮ ᱥᱚᱝᱜᱮ ᱥᱚᱝᱜᱮᱛᱮ ᱯᱚᱭᱥᱟᱧ ᱮᱢᱟᱢᱟ